ᱜᱤᱫᱽᱨᱟᱹ ᱚᱠᱛᱚ ᱨᱮ ᱤᱧ ᱫᱚ ᱟᱭᱢᱟ ᱨᱚᱠᱚᱢ ᱠᱷᱮᱞ ᱜᱤᱧ ᱠᱷᱮᱞ ᱟᱠᱟᱫᱟ ᱟᱨ ᱛᱚᱠᱷᱚᱱ ᱫᱚ ᱟᱭᱢᱟ ᱨᱚᱠᱚᱢ ᱠᱷᱮᱞ ᱛᱟᱦᱮᱸ ᱞᱮᱱᱟ ᱡᱮᱢᱚᱱ ᱟᱞᱮ ᱠᱩᱲᱤ ᱠᱚᱫᱚ ᱞᱚᱠᱟ ᱜᱷᱩᱴᱤ ᱞᱮ ᱜᱟᱛᱮᱜ ᱠᱟᱱ ᱛᱟᱦᱮᱱᱟ ᱞᱚᱠᱷᱟ ᱜᱷᱩᱴᱤ ᱟᱨ ᱱᱤᱭᱟᱹ ᱜᱟᱹᱵᱩ ᱜᱟᱹᱵᱩ ᱞᱮ ᱜᱟᱛᱮᱜ ᱠᱟᱱ ᱛᱟᱦᱮᱱᱟ ᱱᱩᱱ ᱫᱷᱟᱢᱥᱟ ᱛᱟᱨᱯᱚᱨᱮ ᱛᱟᱨᱯᱚᱨᱮ ᱟᱭᱢᱟ ᱨᱚᱠᱚᱢ ᱠᱷᱮᱞᱳᱰ ᱜᱮ ᱛᱟᱦᱮᱸ ᱞᱮᱱᱟ ᱛᱚᱵᱮ ᱱᱮᱛᱟᱨ ᱠᱚ ᱜᱤᱫᱽᱨᱟᱹ ᱫᱚ ᱱᱤᱭᱟᱹ ᱠᱚᱫᱚ ᱵᱟᱝ ᱠᱚ ᱜᱟᱛᱮᱜ ᱠᱟᱱᱟ ᱛᱚᱠᱷᱚᱱ ᱱᱤᱭᱟᱹ ᱢᱩᱠ ᱫᱷᱟᱢᱥᱟ ᱫᱚ ᱪᱷᱚ ᱡᱚᱱ ᱠᱟᱛᱮᱫ ᱠᱚ ᱛᱟᱦᱮᱱᱟ ᱟᱨ ᱚᱲᱟᱜ ᱛᱟᱦᱮᱱ ᱠᱟᱱ ᱛᱟᱦᱮᱱᱟ ᱱᱤᱭᱟᱹ ᱚᱲᱟᱜ ᱚᱱᱟ ᱫᱟᱜᱟ ᱠᱟᱛᱮᱫ ᱚᱱᱟ ᱚᱲᱟᱜ ᱵᱮᱱᱟᱣ ᱮᱫ ᱠᱟᱱ ᱛᱟᱦᱮᱱᱟ ᱚᱲᱟᱜ ᱵᱮᱱᱟᱣ ᱠᱟᱛᱮᱫ ᱚᱱᱟ ᱫᱟᱜᱟᱨᱮ ᱮᱥᱮᱫ ᱦᱚᱲ ᱠᱚ ᱛᱟᱦᱮᱱ ᱠᱟᱱ ᱛᱟᱦᱮᱱᱟ ᱟᱨ ᱚᱱᱟ ᱚᱲᱟᱜ ᱵᱷᱤᱛᱨᱤ ᱠᱷᱚᱱ ᱫᱟᱹᱲ ᱩᱰᱩᱠᱚᱜ ᱦᱩᱭᱩᱜᱼᱟ ᱫᱟᱹᱲ ᱩᱰᱩᱠ ᱥᱚᱢᱚᱭ ᱡᱚᱴᱮᱫ ᱞᱮᱱᱠᱷᱟᱱ ᱜᱮ ᱟᱢ ᱫᱚ ᱵᱟᱫᱚᱜ ᱟᱢ ᱱᱚᱝᱠᱟ ᱜᱮ ᱱᱤᱭᱟᱹ ᱠᱷᱮᱞ ᱫᱚ ᱛᱟᱦᱮᱸ ᱞᱮᱱᱟ ᱟᱨ ᱟᱭᱢᱟ ᱨᱚᱠᱚᱢ ᱠᱷᱮᱞ ᱜᱮ ᱛᱟᱦᱮᱸ ᱞᱮᱱᱟ ᱤᱧ ᱫᱚ ᱡᱚᱛᱚ ᱠᱷᱚᱱ ᱱᱤᱭᱟᱹ ᱱᱩᱱ ᱫᱷᱟᱯᱚᱥᱟ ᱚᱱᱟᱜᱮ ᱟᱹᱰᱤ ᱟᱸᱴ ᱤᱧ ᱠᱩᱥᱤᱭᱟᱜ ᱠᱟᱱ ᱛᱟᱦᱮᱸᱫᱼᱟ ᱫᱤᱱᱟᱹᱢ ᱫᱤᱱ ᱟᱭᱩᱵ ᱵᱮᱞᱟ ᱱᱚᱝᱠᱟ ᱢᱟᱴᱷ ᱨᱮ ᱟᱞᱮ ᱟᱭᱢᱟ ᱠᱟᱹᱴᱤᱡ ᱠᱟᱹᱴᱤᱡ ᱠᱩᱲᱤᱼᱠᱚᱲᱟ ᱜᱤᱫᱽᱨᱟᱹ ᱞᱮ ᱪᱟᱞᱟᱜ ᱠᱟᱱ ᱛᱟᱦᱮᱱᱟ ᱟᱨ ᱱᱤᱭᱟᱹ ᱫᱚ ᱟᱹᱰᱤ ᱟᱸᱴ ᱨᱟᱹᱥᱠᱟᱹ ᱛᱮᱞᱮ ᱜᱟᱛᱮᱜ ᱠᱟᱱ ᱛᱟᱦᱮᱱᱟ ᱟᱨ ᱱᱤᱭᱟᱹ ᱜᱟᱛᱮ ᱨᱮᱫᱚ ᱟᱹᱰᱤ ᱢᱚᱸᱡᱟ ᱜᱮ ᱧᱟᱢᱚᱜ ᱠᱟᱱ ᱛᱟᱦᱮᱱᱟ ᱛᱤᱦᱤᱧ ᱜᱟᱯᱟ ᱱᱤᱭᱟᱹ ᱠᱚ ᱠᱷᱮᱞ ᱫᱚ ᱠᱟᱹᱴᱤᱡ ᱜᱤᱫᱽᱨᱟᱹ ᱵᱟᱝ ᱠᱚ ᱠᱷᱮᱞ ᱮᱫᱟ ᱪᱮᱫᱟᱜ ᱥᱮ ᱮᱠᱷᱚᱱ ᱫᱚ ᱱᱤᱭᱟᱹ ᱢᱳᱵᱟᱭᱤᱞ ᱠᱷᱟᱹᱛᱤᱨ ᱛᱮ ᱠᱟᱨᱚᱱ ᱢᱳᱵᱟᱭᱤᱞ ᱨᱮᱜᱮ ᱵᱮᱥᱤ ᱜᱤᱫᱽᱨᱟᱹ ᱠᱚ ᱥᱮ ᱠᱟᱹᱴᱤᱡ ᱠᱟᱹᱴᱤᱡ ᱜᱤᱫᱽᱨᱟᱹ ᱠᱚ ᱡᱚᱛᱚ ᱦᱚᱲ ᱜᱮ ᱱᱚᱸᱰᱮ ᱜᱮᱢ ᱥᱮ ᱢᱳᱵᱟᱭᱤᱞ ᱨᱮᱜᱮ ᱰᱷᱮᱨ ᱠᱟᱭᱛᱮ ᱵᱤᱡᱤ ᱠᱚ ᱛᱟᱦᱮᱱ ᱠᱟᱱᱟ ᱛᱳ ᱱᱤᱭᱟᱹ ᱠᱚ ᱠᱷᱮᱞ ᱫᱚ ᱱᱮᱛᱟᱨ ᱫᱚ ᱟᱨ ᱠᱟᱹᱴᱤᱡ ᱜᱤᱫᱽᱨᱟᱹ ᱛᱟᱞᱟᱨᱮ ᱟᱨ ᱵᱟᱝ ᱧᱮᱞ ᱧᱟᱢᱚᱜ ᱠᱟᱱᱟ